ᱦᱮᱸ ᱱᱚᱣᱟ ᱞᱟᱠᱪᱟᱨ ᱤᱫᱤ ᱠᱟᱛᱮᱫ ᱡᱟᱦᱟᱸ ᱱᱚᱸᱰᱮ ᱱᱚᱸᱰᱮ ᱡᱟᱦᱟᱸᱭ ᱠᱚ ᱞᱟᱠᱪᱟᱨ ᱨᱮᱠᱚ ᱫᱚᱦᱚ ᱦᱚᱴᱚᱣ ᱟᱠᱟᱫ ᱛᱟᱵᱚᱱᱟ ᱡᱟᱦᱟᱸ ᱫᱚ ᱟᱵᱚ ᱦᱚᱱᱚᱛ ᱞᱮᱠᱟᱛᱮᱫᱚ ᱢᱮᱱᱟᱜ ᱠᱚᱣᱟ ᱟᱵᱚᱨᱮᱱ ᱥᱟᱫᱷᱩᱨᱟᱢᱪᱟᱸᱫᱽ ᱟᱵᱚᱨᱮᱱ ᱜᱩᱨᱩ ᱜᱚᱝᱠᱮ ᱯᱚᱸᱰᱤᱛ ᱨᱚᱜᱷᱩᱱᱟᱛᱷ ᱢᱩᱨᱢᱩ ᱥᱟᱨᱚᱫᱟ ᱯᱨᱚᱥᱟᱫᱽ ᱠᱤᱥᱠᱩ ᱟᱨ ᱨᱟᱢᱫᱟᱥ ᱨᱟᱹᱥᱠᱟᱹ ᱴᱩᱰᱩ ᱦᱮᱸ ᱟᱫᱚ ᱱᱚᱝᱠᱟ ᱟᱢᱫᱟ ᱜᱮᱠᱚ ᱫᱚᱦᱚ ᱦᱚᱴᱚᱣ ᱠᱟᱫ ᱛᱟᱵᱚᱱᱟ ᱞᱟᱠᱪᱟᱨ ᱛᱟᱞᱟᱛᱮ ᱚᱱᱟ ᱞᱮᱠᱟᱛᱮ ᱟᱵᱚ ᱱᱚᱝᱠᱟ ᱥᱤᱠᱱᱟᱹᱛ ᱫᱤᱥᱚᱢ ᱦᱚᱸ ᱚᱱᱟ ᱨᱮᱱᱟᱜ ᱥᱤᱠᱟᱹᱛ ᱛᱟᱨᱟᱥ ᱛᱮ ᱢᱮᱱᱟᱜ ᱛᱟᱵᱚᱱ ᱜᱮᱭᱟ ᱱᱚᱣᱟ ᱠᱚ ᱡᱟᱦᱟᱸ ᱠᱚ ᱜᱩᱨᱩ ᱜᱚᱝᱠᱮ ᱠᱚ ᱞᱟᱹᱭᱴᱚᱣ ᱠᱟᱫᱟ ᱚᱱᱟ ᱠᱚ ᱞᱮᱠᱟᱛᱮ ᱥᱟᱵ ᱫᱚᱦᱚᱭ ᱨᱮᱭᱟᱜ ᱞᱟᱹᱠᱛᱤ ᱦᱩᱭᱩᱜ ᱠᱟᱱᱟ ᱚᱱᱟ ᱞᱮᱠᱟᱛᱮ ᱫᱤᱥᱚᱢ ᱛᱟᱨᱟᱥ ᱛᱟᱨᱠᱚ ᱞᱮᱠᱟᱛᱮ ᱱᱚᱣᱟ ᱟᱛᱩ ᱰᱤᱦᱟᱹᱛ ᱠᱚᱨᱮ ᱠᱚᱦᱚᱸ ᱧᱮᱞᱚᱜᱚᱜ ᱠᱟᱱᱟ ᱵᱟᱝᱢᱟ ᱟᱵᱚᱨᱮᱱ ᱱᱩᱠᱩ ᱯᱩᱨᱩᱫᱷᱩᱞ ᱠᱚ ᱡᱟᱦᱟᱸᱭ ᱱᱚᱸᱰᱮ ᱱᱚᱣᱟ ᱞᱟᱠᱪᱟᱨ ᱨᱩᱢ ᱞᱮᱠᱟᱛᱮ ᱱᱚᱸᱰᱮᱧ ᱩᱯᱨᱩᱢ ᱠᱚᱣᱟ ᱱᱚᱣᱟ ᱟᱛᱩᱨᱮᱫᱚ ᱱᱤᱛᱟᱹᱜ ᱠᱟᱱᱟ ᱱᱚᱣᱟ ᱤᱧ ᱱᱩᱭ ᱤᱭᱟᱹ ᱨᱟᱢᱫᱟᱥ ᱢᱩᱨᱢᱩ ᱮᱭ ᱨᱚᱥᱤᱠ ᱰᱤᱲᱠᱟᱹ ᱢᱩᱨᱢᱩ ᱟᱨ ᱥᱤᱛᱟᱨᱟᱢ ᱥᱚᱨᱮᱱ ᱟᱨ ᱥᱤᱵᱚᱱ ᱴᱩᱰᱩ ᱟᱨ ᱟᱨᱚ ᱟᱢᱫᱟ ᱜᱮ ᱢᱮᱱᱟᱜ ᱠᱚᱣᱟ ᱛᱚ ᱱᱩᱠᱩ ᱠᱚᱜᱮ ᱠᱚ ᱤᱭᱟᱹ ᱫᱚᱦᱚ ᱟᱠᱟᱫᱟ ᱦᱮᱸ ᱟᱫᱚ ᱞᱟᱹᱭᱟᱹᱧ ᱞᱟᱹᱭᱟᱹᱧ ᱱᱚᱣᱟᱜᱮ ᱱᱩᱠᱩᱜᱮ ᱠᱚ ᱫᱚᱦᱚ ᱫᱟᱲᱮᱭ ᱠᱟᱫᱟ ᱟᱫᱚ ᱱᱚᱣᱟ ᱛᱟᱞᱟᱛᱤᱧ ᱢᱮᱱᱟ ᱱᱚᱝᱠᱟᱱ ᱦᱚᱲ ᱠᱚ ᱞᱟᱠᱪᱟᱨ ᱨᱮᱭᱟᱜ ᱟᱹᱰᱤ ᱠᱟᱹᱢᱤ ᱦᱚᱨᱟ ᱯᱮᱨᱮᱡ ᱯᱩᱨᱩᱱ ᱫᱚᱦᱚ ᱫᱟᱲᱮᱜ ᱟᱠᱚ ᱚᱱᱟᱞᱮᱠᱟᱛᱮ ᱱᱚᱣᱟ ᱠᱚᱧ ᱩᱞᱞᱮᱠᱷ ᱠᱮᱫ ᱠᱚᱣᱟ ᱟᱫᱚ ᱚᱱᱟ ᱞᱮᱠᱟᱛᱮ ᱞᱟᱹᱭ ᱫᱟᱲᱮᱜ ᱟᱹᱧ ᱦᱟᱯᱮᱱ ᱫᱤᱱᱨᱮ ᱱᱚᱝᱠᱟᱱ ᱠᱚ ᱛᱟᱦᱮᱱ ᱠᱷᱟᱱ ᱫᱚ ᱡᱟᱦᱟᱸ ᱠᱚ ᱵᱟᱹᱠᱤ ᱟᱨᱦᱚᱸ ᱯᱩᱨᱚᱱᱚᱜ ᱞᱟᱹᱜᱤᱫ ᱛᱮ ᱚᱱᱠᱟ ᱜᱟᱹᱠᱷᱩᱲᱟᱱ ᱠᱚ ᱡᱩᱫᱤ ᱱᱩᱠᱩ ᱜᱟᱭᱱᱟᱦᱟᱹᱨᱤ ᱠᱚ ᱵᱟ ᱯᱟᱹᱨᱚᱠᱷᱤᱭᱟᱹ ᱠᱚᱠᱚ ᱦᱩᱭ ᱠᱚᱜᱼᱟ ᱛᱟᱦᱚᱞᱮ ᱠᱷᱟᱱ ᱫᱚ ᱱᱚᱣᱟ ᱫᱚ ᱟᱹᱰᱤ ᱱᱟᱯᱟᱭ ᱠᱚᱜᱼᱟ ᱵᱟ ᱯᱩᱨᱩᱱ ᱠᱚᱜᱼᱟ ᱯᱩᱨᱚᱱ ᱞᱮᱠᱟᱧ ᱢᱚᱱᱮ ᱠᱮᱭᱟ